ᱚᱞᱚᱜ ᱯᱟᱲᱦᱟᱜ ᱞᱟᱹᱜᱤᱫ ᱵᱳᱭ ᱠᱷᱟᱛᱟ ᱠᱚᱞᱚᱢ ᱫᱚ ᱡᱩᱨᱩᱲᱤ ᱜᱮᱭᱟ ᱵᱳᱭ ᱠᱷᱟᱛᱟ ᱠᱚᱞᱚᱢ ᱵᱟᱝ ᱛᱟᱦᱮᱸ ᱞᱮᱱᱠᱷᱟᱱ ᱚᱞᱚᱜ ᱯᱟᱲᱦᱟᱜ ᱫᱚ ᱚᱦᱚᱵᱚᱱ ᱥᱮᱬᱟ ᱫᱟᱲᱮ ᱠᱮᱭᱟ ᱠᱟᱬᱟ ᱦᱚᱲ ᱯᱟᱲᱦᱟᱣ ᱞᱟᱹᱜᱤᱫ ᱢᱤᱫᱴᱮᱱ ᱟᱞᱟᱫᱟ ᱜᱮ ᱥᱤᱠᱠᱷᱟ ᱵᱮᱵᱚᱥᱛᱷᱟ ᱛᱟᱦᱮᱱᱟ ᱵᱚᱠᱟ ᱦᱚᱲ ᱫᱚ ᱧᱮᱞ ᱠᱟᱛᱮᱫ ᱚᱞᱚᱜ ᱚᱞ ᱠᱟᱛᱮᱫ ᱠᱚ ᱯᱟᱲᱦᱟᱜᱼᱟ ᱡᱟᱦᱟᱸᱭ ᱡᱟᱦᱟᱸᱭᱟᱜ ᱛᱤ ᱵᱟᱝ ᱛᱟᱦᱮᱱᱟ ᱩᱱᱠᱩ ᱫᱚ ᱡᱟᱸᱝᱜᱟ ᱛᱮᱠᱚ ᱚᱞᱼᱟ